ᱦᱮᱸ ᱱᱤᱛᱳᱝᱟᱜ ᱡᱟᱦᱟᱸ ᱯᱨᱚᱡᱩᱠᱛᱤ ᱧᱮᱞ ᱧᱟᱢᱚᱜ ᱠᱟᱱᱟ ᱯᱨᱚᱡᱩᱠᱛᱤ ᱢᱮᱱᱛᱮᱫᱚ ᱟᱹᱰᱤᱜᱟᱱ ᱡᱤᱱᱤᱥ ᱜᱮ ᱢᱮᱱ ᱜᱟᱱᱚᱜᱼᱟ ᱛᱚ ᱛᱟᱨ ᱢᱚᱫᱽᱫᱷᱮ ᱵᱤᱥᱮᱥ ᱠᱟᱭᱛᱮ ᱠᱤᱪᱷᱩ ᱠᱤᱪᱷᱩ ᱡᱤᱱᱤᱥ ᱡᱟᱦᱟᱸ ᱠᱚ ᱧᱮᱞ ᱧᱟᱢᱚᱜ ᱠᱟᱱᱟ ᱚᱱᱟ ᱠᱚ ᱢᱩᱫᱽ ᱨᱮᱫᱚ ᱡᱮᱢᱚᱱ ᱱᱚᱜᱼᱚᱭ ᱟᱵᱚ ᱡᱟᱦᱟᱸᱭ ᱠᱚ ᱯᱚᱧᱪᱟᱥ ᱩᱢᱮᱨ ᱥᱮ ᱚᱱᱟ ᱠᱷᱚᱱᱟᱜ ᱪᱮᱛᱟᱱ ᱩᱢᱮᱨ ᱡᱟᱦᱟᱸᱭ ᱠᱚᱣᱟᱜ ᱦᱩᱭᱮᱱᱟ ᱱᱩᱠᱩ ᱠᱚᱫᱚ ᱟᱠᱚᱣᱟᱜ ᱯᱳᱭᱞᱳ ᱡᱤᱭᱚᱱ ᱨᱮᱫᱚ ᱱᱚᱣᱟ ᱠᱚ ᱢᱳᱵᱟᱭᱤᱞ ᱵᱮᱵᱚᱦᱟᱨ ᱫᱚ ᱵᱟᱠᱚ ᱧᱮᱞ ᱞᱮᱫᱼᱟ ᱯᱷᱚᱞᱮ ᱢᱳᱵᱟᱭᱤᱞ ᱨᱮᱱᱟᱜ ᱵᱮᱵᱚᱦᱟᱨ ᱫᱚ ᱱᱤᱛᱳᱝ ᱦᱚᱸ ᱩᱱᱠᱩ ᱴᱷᱮᱱ ᱫᱚ ᱠᱟᱹᱴᱤᱡ ᱪᱮᱞᱮᱧᱡᱽ ᱜᱮ ᱢᱮᱱᱟᱜ ᱟᱠᱟᱫᱼᱟ ᱱᱚᱣᱟ ᱫᱚ ᱵᱟᱝᱠᱚ ᱵᱩᱡᱽ ᱫᱟᱲᱮᱭᱟᱜ ᱠᱟᱱᱟ ᱵᱷᱚᱨᱥᱟ ᱵᱟᱠᱚ ᱵᱩᱡᱷᱟᱹᱣᱮᱫᱼᱟ ᱱᱚᱣᱟ ᱵᱮᱜᱚᱨ ᱟᱨᱚ ᱱᱚᱝᱠᱟᱱᱟᱜ ᱠᱤᱪᱷᱩ ᱠᱤᱪᱷᱩ ᱡᱤᱱᱤᱥ ᱢᱮᱱᱟᱜᱼᱟ ᱡᱮᱢᱚᱱ ᱱᱤᱛᱳᱝ ᱤᱞᱮᱠᱴᱨᱤᱠ ᱡᱟᱦᱟᱸ ᱦᱮᱡ ᱟᱠᱟᱱᱟ ᱱᱚᱣᱟ ᱱᱚᱣᱟ ᱦᱚᱸ ᱩᱱᱠᱩ ᱵᱚᱭᱚᱥᱠᱚ ᱦᱚᱲ ᱫᱚ ᱱᱚᱣᱟ ᱤᱞᱮᱠᱴᱨᱤᱠ ᱥᱩᱭᱤᱪ ᱦᱚᱸ ᱵᱟᱠᱚ ᱴᱤᱯᱟᱹᱣ ᱞᱟᱹᱜᱤᱫᱚᱜᱼᱟ ᱱᱚᱣᱟ ᱥᱚᱢᱚᱥᱥᱟ ᱠᱚᱫᱚ ᱢᱮᱱᱟᱜ ᱜᱮᱭᱟ ᱢᱮᱱᱠᱷᱟᱱ ᱫᱤᱱ ᱫᱤᱱᱟᱹᱢ ᱛᱮ ᱧᱮᱞᱼᱧᱮᱞᱛᱮ ᱱᱚᱣᱟ ᱠᱚᱦᱚᱸ ᱵᱟ ᱭᱼᱵᱟᱹᱭᱛᱮ ᱟᱫᱚ ᱠᱚ ᱠᱟᱹᱢᱤ ᱤᱫᱤᱭᱮᱫ ᱛᱮ ᱟᱫᱚ ᱵᱷᱚᱨᱥᱟ ᱦᱤᱡᱩᱜ ᱠᱟᱱᱟ ᱱᱚᱣᱟ ᱵᱮᱜᱚᱨ ᱱᱚᱜᱼᱚᱭ ᱡᱮ ᱪᱟᱥᱵᱟᱥ ᱨᱮᱱᱟᱜ ᱡᱟᱦᱟᱸ ᱱᱚᱛᱩᱱ ᱯᱨᱚᱡᱩᱠᱛᱤ ᱟᱫᱚ ᱱᱚᱣᱟ ᱠᱚᱫᱚ ᱱᱤᱛᱳᱝ ᱱᱚᱸᱰᱮ ᱡᱟᱦᱟᱸ ᱧᱮᱞ ᱧᱟᱢᱚᱜ ᱠᱟᱱᱟ ᱡᱮᱢᱚᱱ ᱴᱨᱟᱠᱴᱚᱨ ᱦᱮᱱ ᱴᱨᱟᱠᱴᱚᱨ ᱴᱨᱟᱠᱴᱚᱨ ᱦᱩᱲᱩ ᱤᱨᱚᱜ ᱢᱮᱥᱤᱱ ᱠᱚ ᱟᱫᱚ ᱱᱚᱣᱟ ᱠᱚᱫᱚᱱᱟᱜ ᱱᱤᱛᱳᱝ ᱫᱷᱟᱹᱵᱤᱡ ᱛᱮ ᱱᱚᱣᱟ ᱡᱟᱭᱜᱟ ᱨᱮᱫᱚ ᱵᱟᱝ ᱥᱮᱴᱮᱨᱟᱠᱟᱱᱟ ᱯᱷᱚᱞᱮ ᱱᱚᱣᱟ ᱡᱟᱭᱜᱟ ᱨᱮ ᱚᱱᱟ ᱠᱚ ᱵᱮᱵᱚᱦᱟᱨ ᱨᱮ ᱪᱮᱫ ᱮᱴᱠᱮᱴᱚᱬᱮ ᱥᱤᱨᱡᱟᱹᱜᱼᱟ ᱵᱟᱝ ᱥᱤᱨᱡᱟᱹᱜᱼᱟ ᱱᱚᱣᱟ ᱠᱚᱫᱚ ᱵᱟᱝ ᱵᱩᱡᱷᱟᱹᱜ ᱠᱟᱱᱟ ᱛᱚᱵᱮ ᱦᱮᱸ ᱴᱨᱟᱠᱴᱚᱨ ᱠᱚᱫᱚ ᱵᱮᱵᱚᱦᱟᱨ ᱦᱩᱭᱩᱜ ᱠᱟᱱᱟ ᱢᱮᱱᱠᱷᱟᱱ ᱴᱨᱟᱠᱴᱚᱨ ᱦᱚᱸ ᱡᱚᱛᱚ ᱡᱟᱭᱜᱟ ᱨᱮ ᱫᱚ ᱵᱟᱝ ᱵᱚᱞᱚᱱ ᱞᱟᱹᱜᱤᱫᱚᱜ ᱠᱟᱱᱟ ᱟᱵᱟᱨ ᱴᱨᱟᱠᱴᱚᱨ ᱨᱮᱱᱟᱜ ᱡᱟᱦᱟᱸ ᱠᱷᱚᱨᱚᱪ ᱠᱷᱚᱨᱪᱟ ᱧᱮᱞᱚᱜ ᱠᱟᱱᱟ ᱛᱟᱛᱮ ᱠᱚᱨᱮ ᱱᱟᱦᱮᱞ ᱥᱤᱭᱳᱜ ᱛᱮ ᱱᱤᱡᱮ ᱠᱷᱟᱴᱟᱣ ᱠᱟᱛᱮᱫ ᱡᱟᱦᱟᱸ ᱠᱟᱹᱢᱤ ᱦᱩᱭᱩᱜᱼᱟ ᱚᱱᱟ ᱠᱷᱚᱱᱟᱜ ᱚᱱᱮᱠ ᱵᱤᱥᱤ ᱠᱷᱚᱨᱚᱪ ᱯᱟᱲᱟᱜ ᱠᱟᱱᱟ ᱥᱟᱶᱼᱥᱟᱶᱛᱮ ᱡᱟᱦᱟᱸ ᱯᱷᱚᱥᱚᱞ ᱠᱚ ᱦᱩᱭᱩᱜ ᱠᱟᱱᱟ ᱱᱚᱣᱟ ᱱᱚᱣᱟ ᱯᱷᱚᱥᱚᱞ ᱠᱤᱱᱛᱩ ᱴᱨᱟᱠᱴᱟᱨ ᱛᱮ ᱪᱟᱥ ᱠᱟᱛᱮᱫ ᱥᱮ ᱱᱚᱣᱟ ᱠᱷᱚᱨᱚᱪ ᱮᱢ ᱠᱟᱛᱮᱫ ᱡᱟᱦᱟᱸ ᱞᱟᱵᱷ ᱦᱩᱭᱩᱜ ᱨᱮᱱᱟᱜ ᱫᱚᱨᱠᱟᱨ ᱚᱱᱟ ᱠᱚ ᱡᱤᱱᱤᱥ ᱦᱚᱸ ᱱᱚᱸᱰᱮ ᱫᱚ ᱵᱟᱝ ᱦᱤᱡᱩᱜ ᱠᱟᱱᱟ ᱟᱨ ᱱᱚᱣᱟ ᱨᱮᱱᱟᱜ ᱡᱟᱦᱟᱸ ᱠᱷᱚᱨᱚᱪ ᱱᱚᱣᱟ ᱠᱷᱚᱨᱚᱪ ᱦᱚᱸ ᱟᱹᱛᱩ ᱚᱲᱟᱜ ᱨᱮᱱ ᱦᱚᱲ ᱮᱢᱚᱜ ᱥᱚᱢᱵᱷᱚᱵᱽ ᱵᱟᱝ ᱦᱩᱭᱩᱜ ᱠᱟᱱ ᱛᱟᱠᱚᱣᱟ ᱢᱤᱫ ᱱᱩᱥᱴᱤ ᱛᱮ ᱢᱤᱫ ᱜᱷᱚᱱᱴᱟᱭ ᱥᱤ ᱞᱮᱠᱷᱟᱱ ᱦᱟᱡᱟᱨ ᱴᱟᱠᱟ ᱠᱷᱚᱨᱚᱪ ᱢᱮᱱᱟᱜᱼᱟ ᱱᱚᱣᱟ ᱦᱟᱡᱟᱨ ᱴᱟᱠᱟ ᱮᱢᱚᱜ ᱦᱚᱸ ᱠᱟᱹᱴᱤᱡ ᱠᱚᱴᱷᱤᱱᱚᱜ ᱠᱟᱱᱟ ᱴᱷᱤᱠ